ᱤᱧ ᱯᱷᱩᱴᱵᱚᱞᱤᱧ ᱠᱷᱮᱞᱟ ᱟᱥᱚᱞ ᱡᱤᱱᱤᱥ ᱫᱚ ᱦᱩᱭᱩᱜ ᱠᱟᱱᱟ ᱯᱷᱩᱴᱵᱚᱞ ᱫᱚ ᱟᱵᱚᱣᱟᱜ ᱟᱹᱰᱤ ᱢᱚᱡᱽ ᱡᱤᱱᱤᱥ ᱠᱟᱱᱟ ᱯᱷᱩᱴᱵᱚᱞ ᱜᱟᱛᱮ ᱫᱚ ᱟᱵᱚ ᱱᱤᱭᱟᱹ ᱨᱟᱡᱡᱚ ᱨᱮ ᱟᱭᱢᱟ ᱨᱚᱠᱚᱢ ᱟᱵᱚ ᱨᱮᱱ ᱥᱟᱱᱛᱟᱞ ᱠᱚᱲᱟ ᱠᱚ ᱜᱟᱛᱮᱜ ᱠᱟᱱᱟ ᱡᱟᱦᱟᱸ ᱫᱚ ᱡᱤᱛᱮᱱ ᱢᱩᱨᱢᱩ ᱚᱨᱡᱩᱱ ᱢᱟᱨᱰᱤ ᱱᱩᱠᱩ ᱠᱚ ᱱᱚᱝᱠᱟ ᱠᱚ ᱜᱟᱛᱮ ᱠᱟᱛᱮᱫ ᱞᱟᱹᱴᱩ ᱞᱟᱹᱴᱩ ᱠᱞᱟᱵᱽ ᱨᱮ ᱥᱳᱭ ᱠᱟᱛᱮᱫ ᱟᱵᱚᱣᱟᱜ ᱴᱟᱠᱟ ᱯᱚᱭᱥᱟ ᱟᱨᱡᱟᱣ ᱠᱟᱛᱮᱫ ᱚᱲᱟᱜ ᱵᱚᱱ ᱵᱮᱱᱟᱣᱟ ᱚᱱᱟᱠᱚ ᱟᱨ ᱡᱮ ᱢᱚᱡᱽ ᱢᱚᱡᱽ ᱟᱹᱵᱚ ᱵᱷᱟᱨᱚᱛ ᱥᱚᱨᱠᱟᱨ ᱡᱮᱢᱚᱱ ᱟᱵᱚ ᱤᱱᱰᱤᱭᱟ ᱯᱷᱤᱯᱟ ᱳᱟᱨᱞᱰ ᱠᱟᱯ ᱟᱹᱣᱨᱤ ᱵᱚᱱ ᱧᱟᱢᱟ ᱱᱤᱭᱟᱹ ᱠᱩ ᱧᱟᱢ ᱞᱟᱹᱜᱤᱫ ᱛᱮ ᱟᱨ ᱦᱟᱯᱮᱱ ᱫᱤᱱᱨᱮ ᱢᱚᱡᱽ ᱛᱮ ᱪᱟᱞᱟᱜ ᱞᱟᱹᱜᱤᱫ ᱛᱮ ᱱᱤᱭᱟᱹ ᱠᱚ ᱡᱤᱱᱤᱥ ᱦᱩᱭᱩᱜᱼᱟ ᱟᱨ ᱯᱷᱩᱴᱵᱚᱞ ᱫᱚ ᱦᱩᱭᱩᱜ ᱠᱟᱱᱟ ᱟᱵᱚᱣᱟᱜ ᱜᱟᱛᱮᱜ ᱥᱩᱢᱩᱱ ᱫᱚ ᱵᱟᱝ ᱟᱵᱚᱣᱟᱜ ᱥᱟᱨᱤᱨᱤᱠ ᱵᱨᱤᱫᱫᱷᱤ ᱧᱟᱢᱚᱜᱼᱟ ᱟᱵᱚᱣᱟᱜ ᱦᱚᱲᱢᱚ ᱯᱷᱤᱴᱱᱮᱥ ᱛᱟᱦᱮᱱᱟ ᱚᱱᱟ ᱥᱟᱛᱮᱜ ᱤᱥᱯᱳᱨᱴ ᱨᱮᱭᱟᱜ ᱡᱚᱛᱚᱣᱟᱜ ᱜᱟᱛᱮᱜ ᱡᱚᱛᱚ ᱠᱷᱚᱱ ᱢᱚᱡᱟᱜ ᱠᱟᱱᱟ ᱟᱨ ᱜᱟᱛᱮ ᱤᱫᱤ ᱞᱮᱱᱠᱷᱟᱱ ᱫᱚ ᱥᱚᱨᱤᱨ ᱪᱚᱨᱪᱟ ᱢᱚᱡᱽ ᱦᱩᱭᱩᱜᱼᱟ ᱟᱨ ᱟᱵᱚ ᱜᱟᱛᱮ ᱞᱮᱱᱠᱷᱟᱱ ᱵᱚᱱ ᱱᱚᱜᱼᱚᱭ ᱡᱚᱛᱚ ᱤᱭᱟᱹᱵᱚᱱ ᱧᱟᱢᱟ ᱢᱚᱡᱽ ᱛᱟᱦᱮᱱ ᱛᱟᱵᱳᱱᱟ ᱥᱚᱨᱤᱨ